ᱱᱚᱣᱟ ᱯᱚᱱᱚᱛ ᱨᱤᱭᱟᱜ ᱮᱢᱚᱱ ᱠᱤᱪᱷᱩ ᱡᱤᱱᱤᱥ ᱡᱟᱦᱟᱸ ᱫᱚ ᱤᱴᱟᱜ ᱯᱚᱱᱚᱛ ᱠᱚᱨᱮ ᱵᱟᱝ ᱧᱟᱢᱚᱜᱼᱟ ᱚᱱᱟ ᱫᱚ ᱦᱩᱭᱩᱜ ᱠᱟᱱᱟ ᱛᱩᱢᱟᱨ ᱠᱨᱤᱥᱱᱚᱱᱚᱜᱚᱨᱮᱨ ᱯᱩᱛᱩᱞ ᱛᱟᱨᱯᱚᱨᱦᱩᱭᱩᱜ ᱠᱟᱱᱟ ᱠᱷᱚᱲᱚᱜᱽᱯᱩᱨ ᱥᱴᱮᱥᱚᱱ ᱦᱟᱣᱲᱟ ᱵᱨᱤᱡᱽ ᱛᱟᱨᱯᱚᱨ ᱦᱩᱭᱩᱜ ᱠᱟᱱᱟ ᱛᱩᱢᱟᱨ ᱥᱚᱠᱛᱤᱜᱚᱲᱮᱨ ᱞᱮᱝᱪᱟ ᱛᱟᱨᱯᱚᱨ ᱦᱩᱭᱩᱜ ᱠᱟᱱᱟ ᱛᱩᱢᱟᱨ ᱢᱟᱱᱠᱚᱨᱮᱨ ᱠᱚᱫᱽᱢᱟ ᱱᱚᱣᱟ ᱠᱚᱫᱚ ᱮᱢᱚᱱ ᱮᱢᱚᱱ ᱡᱤᱱᱤᱥ ᱠᱟᱱᱟ ᱛᱟᱨᱯᱚᱨ ᱦᱩᱭᱩᱜ ᱠᱟᱱᱟ ᱛᱩᱢᱟᱨ ᱯᱩᱨᱩᱞᱤᱭᱟᱨ ᱪᱷᱳᱱᱟᱪ ᱱᱚᱣᱟ ᱠᱚᱨᱮ ᱮᱢᱚᱱ ᱮᱢᱚᱱ ᱡᱤᱱᱤᱥ ᱦᱩᱭᱩᱜ ᱠᱟᱱᱟ ᱡᱟᱦᱟᱠᱚᱫᱚ ᱠᱤᱱᱛᱩᱥᱩᱫᱷᱩ ᱤᱧᱟᱹᱜ ᱱᱚᱣᱟ ᱯᱚᱱᱚᱛ ᱨᱮᱜᱤ ᱧᱟᱢᱚᱜᱼᱟ ᱮᱴᱟᱜ ᱠᱚᱨᱮ ᱵᱟᱝ ᱧᱟᱢᱚᱜᱼᱟ